ᱟᱪᱷᱟ ᱵᱟᱹᱵᱩ ᱟᱢ ᱡᱚᱛᱚ ᱠᱷᱚᱱ ᱪᱮᱫ ᱮᱢ ᱠᱩᱥᱤᱭᱟᱜᱼᱟ ᱚᱱᱟ ᱵᱟᱵᱚᱛ ᱛᱮ ᱵᱟᱨᱯᱮ ᱠᱟᱛᱷᱟ ᱞᱟᱹᱭᱢᱮ ᱦᱮᱸ ᱤᱧᱫᱚ ᱯᱟᱲᱦᱟᱜ ᱤᱧ ᱠᱩᱥᱤᱭᱟᱜᱼᱟ ᱪᱮᱫᱟᱜ ᱥᱮ ᱤᱧᱫᱚ ᱠᱟᱹᱴᱤᱪ ᱠᱷᱚᱡᱜᱮ ᱯᱟᱲᱦᱟᱜ ᱨᱮᱜᱮ ᱵᱮᱥᱛᱚᱧ ᱛᱟᱦᱮᱱ ᱠᱟᱱᱟ ᱠᱟᱹᱴᱤ ᱨᱮ ᱤᱧᱨᱮᱱ ᱜᱚ ᱵᱟᱵᱟ ᱦᱚᱥᱴᱮᱞ ᱠᱚ ᱤᱫᱤ ᱚᱴᱚ ᱟᱠᱟᱫᱤᱧᱟᱹ ᱚᱸᱰᱮᱜᱮ ᱛᱚ ᱯᱟᱲᱟᱦᱟᱜ ᱚᱸᱰᱮᱜᱮ ᱛᱟᱦᱮᱱ ᱡᱚᱢ ᱧᱩ ᱡᱚᱛᱚᱜᱮ ᱚᱸᱰᱮ ᱦᱩᱭ ᱟᱠᱟᱱ ᱛᱤᱧ ᱛᱟᱦᱮᱸᱫᱼᱟ ᱟᱫᱚ ᱯᱟᱲᱦᱟᱜ ᱚᱸᱰᱮ ᱛᱟᱦᱮᱸ ᱛᱟᱦᱮᱸ ᱛᱮ ᱯᱟᱲᱦᱟᱜ ᱨᱮ ᱟᱹᱰᱤ ᱟᱸᱴ ᱢᱚᱱ ᱵᱟᱹᱭᱥᱟᱹᱣ ᱮᱱᱟ ᱟᱨ ᱯᱟᱲᱦᱟᱜ ᱟᱹᱰᱤ ᱟᱸᱴ ᱤᱧ ᱠᱩᱥᱤᱭᱟᱜᱼᱟ ᱪᱮᱫᱟ ᱥᱮ ᱢᱟᱱᱮ ᱡᱟᱦᱟᱸ ᱱᱟᱜ ᱜᱮᱢ ᱠᱟᱹᱢᱤᱭᱟ ᱡᱟᱦᱟᱸᱭᱟᱜ ᱵᱷᱚᱨᱥᱟᱨᱮᱢ ᱛᱟᱦᱮᱱᱟ ᱩᱱᱤᱭ ᱠᱟᱹᱢᱤ ᱠᱟᱛᱟᱢ ᱚᱱᱟ ᱵᱷᱚᱨᱥ ᱵᱟᱝᱠᱟᱛᱮᱫ ᱟᱢᱜᱮᱢ ᱯᱟᱲᱦᱟᱣ ᱞᱮᱱᱠᱷᱟᱱ ᱟᱢᱛᱮ ᱡᱟᱦᱟᱱᱟᱜ ᱮᱢ ᱪᱤᱠᱟᱹ ᱫᱟᱲᱮᱭᱟᱜᱼᱟ ᱡᱟᱦᱟᱱᱟᱜ ᱮᱹᱯᱞᱤᱠᱮᱥᱚᱱ ᱠᱚ ᱯᱷᱨᱚᱢ ᱠᱚᱢ ᱯᱷᱤᱞᱟᱯ ᱫᱟᱲᱮᱭᱟᱜᱼᱟ ᱠᱤᱢᱵᱟ ᱡᱟᱦᱟᱸᱭ ᱠᱚ ᱟᱢᱨᱮᱱ ᱜᱤᱫᱽᱨᱟᱹ ᱠᱚᱢ ᱯᱟᱲᱦᱟᱣ ᱫᱟᱲᱮᱭᱟᱠᱚᱣᱟ ᱟᱢᱟᱜ ᱡᱩᱫᱤ ᱯᱟᱲᱟᱦᱟᱜᱼᱟ ᱜᱮᱭᱟᱱ ᱛᱟᱦᱮᱸ ᱞᱮᱱᱛᱟᱢ ᱠᱷᱟᱱ ᱟᱨ ᱮᱢᱱᱤ ᱛᱮᱦᱚᱸ ᱡᱩᱫᱤ ᱱᱤᱭᱟᱹ ᱱᱤᱭᱟᱹ ᱱᱤᱭᱟᱹ ᱡᱩᱜᱽᱨᱮ ᱱᱤᱭᱟᱹ ᱵᱚᱨᱛᱚᱢᱟᱱ ᱡᱩᱜᱽᱨᱮ ᱡᱩᱫᱤ ᱵᱟᱢ ᱯᱟᱲᱦᱟᱣ ᱞᱮᱱᱠᱷᱟᱱ ᱛᱟᱦᱚᱞᱮ ᱡᱤᱵᱚᱱ ᱩᱡᱡᱚᱞ ᱵᱟᱹᱱᱩᱜᱼᱟ ᱪᱮᱫᱟᱜᱠᱤ ᱯᱟᱲᱦᱟᱣ ᱛᱮᱜᱮ ᱢᱚᱸᱡᱽ ᱛᱮᱢ ᱯᱟᱲᱦᱟᱣ ᱞᱮᱱᱠᱷᱟᱱ ᱛᱟᱦᱚᱞᱮ ᱢᱤᱫᱴᱮᱱ ᱪᱟᱹᱠᱨᱤ ᱠᱚ ᱧᱟᱢ ᱠᱟᱛᱮᱫ ᱛᱟᱦᱚᱞᱮ ᱡᱟᱜᱮ ᱟᱢᱟᱜ ᱵᱷᱚᱵᱤᱥᱚᱛ ᱩᱡᱡᱚᱞ ᱛᱟᱦᱮᱱ ᱛᱟᱢᱟ ᱛᱟᱯᱚᱨ ᱟᱢᱟᱜ ᱯᱚᱭᱥᱟ ᱡᱟᱜᱮ ᱯᱚᱭᱥᱟ ᱦᱩᱭᱩᱜ ᱛᱟᱢᱟ ᱯᱟᱲᱦᱟᱣ ᱠᱟᱛᱮᱫ ᱪᱮᱫᱟᱜ ᱠᱤ ᱟᱢ ᱠᱟᱹᱢᱤ ᱞᱮᱠᱷᱟᱱ ᱠᱟᱹᱢᱤᱭᱟᱢ ᱯᱟᱲᱦᱟᱣ ᱠᱟᱛᱮᱫ ᱜᱮ ᱠᱟᱹᱢᱤᱢ ᱧᱟᱢᱟ ᱡᱟᱦᱟᱸ ᱫᱚ ᱫᱩᱲᱩ ᱠᱟᱹᱢᱤ ᱠᱷᱟᱹᱱᱤ ᱠᱟᱹᱢᱤ ᱵᱟᱝᱠᱟᱱᱟ ᱟᱨ ᱯᱟᱲᱦᱟᱣ ᱞᱮᱱᱠᱷᱟᱱ ᱫᱚ ᱵᱚᱦᱚᱜ ᱠᱚ ᱯᱷᱨᱮᱥ ᱛᱟᱦᱮᱱᱟ ᱟᱢᱟᱜ ᱵᱚᱦᱚᱜ ᱟᱹᱰᱤ ᱤᱱᱴᱮᱞᱤᱡᱮᱱ ᱛᱟᱦᱮᱱ ᱛᱟᱢᱟ ᱵᱚᱞᱮ ᱡᱟᱦᱟᱱᱟᱜ ᱜᱮ ᱟᱢᱠᱚ ᱠᱩᱞᱤᱢᱮᱭᱟ ᱟᱢ ᱪᱚᱴᱠᱚᱨᱮ ᱩᱛᱛᱚᱨ ᱮᱢ ᱮᱢ ᱫᱟᱲᱮᱭᱟᱠᱚᱣᱟ ᱥᱮ ᱡᱟᱦᱟᱸᱭ ᱜᱮ ᱟᱢ ᱯᱟᱲᱦᱟᱣ ᱫᱟᱲᱮᱞᱮᱱᱠᱷᱟᱱ ᱛᱟᱦᱚᱞᱮ ᱡᱟᱦᱟᱸᱭᱟᱜ ᱜᱮ ᱥᱚᱢᱚᱥᱟᱢ ᱥᱚᱢᱟᱫᱷᱟᱱ ᱠᱟᱛᱟᱠᱚᱣᱟ ᱠᱤᱢᱵᱟ ᱡᱟᱦᱟᱱᱟᱜ ᱠᱚ ᱠᱩᱞᱤ ᱫᱟᱲᱮᱭᱟᱢᱟ ᱩᱱᱠᱩᱢ ᱞᱟᱹᱭ ᱫᱟᱲᱮᱭᱟᱠᱚᱣᱟ ᱠᱤᱱᱵᱟ ᱡᱟᱦᱟᱸᱭ ᱟᱢᱴᱷᱮᱱ ᱥᱟᱦᱟᱡᱚ ᱠᱚ ᱠᱚᱠᱚᱭᱟ ᱡᱩᱫᱤᱠᱚ ᱢᱮᱱᱞᱮᱠᱷᱟᱱ ᱡᱮ ᱱᱤᱭᱟᱹ ᱮᱹᱯᱞᱤᱠᱮᱥᱚᱱ ᱯᱷᱨᱚᱢ ᱯᱷᱤᱞᱟᱯ ᱠᱟᱹᱛᱤᱧ ᱢᱮ ᱛᱚᱠᱷᱚᱱ ᱟᱢ ᱚᱱᱟᱢ ᱠᱚᱨᱟᱣ ᱫᱟᱲᱮᱭᱟᱜᱼᱟ ᱛᱚ ᱚᱱᱟᱞᱟᱹᱜᱤᱫ ᱯᱟᱲᱦᱟᱜ ᱫᱚ ᱟᱹᱰᱤ ᱟᱸᱴᱤᱧ ᱠᱩᱥᱤᱭᱟᱜᱼᱟ ᱟᱨ ᱯᱟᱲᱦᱟᱜ ᱱᱤᱭᱟᱹ ᱡᱩᱜᱽ ᱨᱮᱫᱚ ᱟᱹᱰᱤ ᱢᱚᱦᱟᱱ ᱡᱤᱱᱤᱥ ᱠᱟᱱᱟ ᱯᱟᱲᱦᱟᱜ ᱫᱚ ᱟᱨ ᱤᱧᱦᱚᱸᱧ ᱯᱟᱲᱟᱦ ᱠᱚᱲᱟ ᱠᱟᱱ ᱜᱤᱭᱟᱹᱧ ᱮᱠᱷᱚᱱᱚ ᱯᱟᱲᱦᱟᱜ ᱟᱠᱟᱱ ᱜᱤᱭᱟᱹᱧ